ᱤᱧ ᱟᱹᱰᱤ ᱟᱸᱴ ᱰᱚᱜᱚᱨ ᱥᱮ ᱠᱷᱚᱵᱚᱨ ᱨᱮ ᱡᱷᱩᱸᱠ ᱢᱮᱱᱟᱜ ᱟᱠᱟᱫ ᱛᱤᱧᱟᱹ ᱠᱟᱨᱚᱱ ᱤᱧ ᱯᱨᱚᱛᱤᱫᱤᱱ ᱠᱷᱚᱵᱚᱨᱤᱧ ᱧᱮᱞᱟ ᱡᱮᱢᱚᱱ ᱟᱞᱮ ᱯᱚᱥᱪᱤᱢ ᱵᱟᱝᱞᱟ ᱨᱮᱫᱚ ᱵᱟᱝᱞᱟ ᱪᱮᱱᱮᱞ ᱜᱮ ᱫᱷᱮᱨᱤᱧ ᱧᱮᱞᱟ ᱠᱟᱨᱚᱱ ᱫᱚ ᱦᱳᱭᱳᱜ ᱠᱟᱱᱟ ᱡᱮ ᱵᱟᱝᱞᱟ ᱪᱮᱱᱮᱞ ᱜᱮ ᱵᱤᱥᱤ ᱞᱮ ᱵᱩᱡᱷᱟᱹᱣᱟ ᱮᱫ ᱡᱮᱢᱚᱱ ᱱᱤᱭᱩᱡᱽ ᱮᱭᱤᱴ ᱴᱤᱱ ᱵᱟᱝᱞᱟ ᱮᱹ ᱵᱤ ᱯᱤ ᱟᱱᱚᱱᱫᱚ ᱴᱤᱵᱷᱤ ᱱᱟᱭᱤᱱ ᱵᱟᱝᱞᱟ ᱟᱨᱦᱚᱸ ᱱᱤᱭᱩᱡᱽ ᱟᱡᱽ ᱟᱡᱽᱛᱚᱠ ᱟᱨᱦᱚᱸ ᱟᱭᱢᱟ ᱞᱮᱠᱟᱱ ᱱᱤᱭᱩᱡᱽ ᱪᱮᱱᱮᱞ ᱦᱮᱱᱟᱜ ᱟᱠᱟᱫᱟ ᱠᱷᱚᱵᱚᱨ ᱧᱮᱞ ᱨᱮᱭᱟᱜ ᱫᱚ ᱢᱤᱫ ᱴᱮᱱ ᱜᱮ ᱡᱮ ᱫᱤᱱ ᱦᱤᱞᱳᱜ ᱜᱮ ᱟᱢ ᱫᱤᱥᱚᱢ ᱨᱮᱭᱟᱜ ᱨᱟᱡᱽᱡᱚ ᱨᱮᱭᱟᱜ ᱴᱚᱞᱟ ᱨᱮᱭᱟᱜ ᱠᱷᱚᱵᱚᱨ ᱠᱚ ᱟᱢᱮᱢ ᱧᱮᱞ ᱧᱟᱢ ᱮᱫᱟ ᱦᱮᱸ ᱨᱟᱡᱽᱱᱳᱭᱛᱤᱠ ᱠᱷᱚᱵᱚᱨᱮᱢ ᱧᱮᱞ ᱧᱟᱢᱟ ᱥᱟᱢᱟᱡᱤᱠ ᱠᱷᱚᱵᱚᱨᱮᱢ ᱧᱮᱞ ᱧᱟᱢᱟ ᱥᱮᱢ ᱵᱩᱡᱷᱟᱹᱣ ᱫᱟᱲᱮᱣᱟᱜᱼᱟ ᱛᱟᱨᱯᱚᱨ ᱥᱠᱩᱞ ᱮᱰᱩᱠᱮᱥᱚᱱ ᱠᱷᱚᱵᱚᱨᱮᱢ ᱧᱟᱢ ᱫᱟᱲᱮᱣᱟᱜᱼᱟ ᱡᱷᱚᱛᱚ ᱨᱚᱠᱚᱢ ᱠᱷᱚᱵᱚᱨ ᱜᱮ ᱱᱮᱛᱟᱨ ᱫᱚᱠᱚ ᱮᱢ ᱮᱫᱟ ᱟᱨ ᱠᱷᱚᱵᱚᱨ ᱧᱮᱞ ᱫᱚ ᱡᱷᱚᱛᱚ ᱦᱚᱲ ᱜᱮ ᱟᱹᱰᱤ ᱞᱟᱹᱠᱛᱤᱭᱟᱱ ᱠᱟᱱᱟ ᱟᱨ ᱨᱟᱡᱽᱱᱳᱭᱛᱤᱠ ᱵᱷᱟᱵᱮ ᱚᱠᱟᱨᱮ ᱦᱤᱝᱥᱟ ᱪᱟᱞᱟᱜ ᱠᱟᱱᱟ ᱦᱮᱸ ᱢᱩᱠᱠᱷᱚ ᱢᱚᱱᱛᱨᱤ ᱪᱮᱫ ᱮᱭ ᱜᱷᱳᱥᱚᱱᱟᱭ ᱫᱟ ᱯᱨᱚᱫᱷᱟᱱ ᱢᱚᱱᱛᱨᱤ ᱪᱮᱫ ᱮᱭ ᱜᱷᱳᱥᱚᱱᱟᱭ ᱫᱟ ᱢᱩᱠᱠᱷᱚ ᱢᱚᱱᱛᱨᱤᱭᱟᱜ ᱪᱮᱫᱼᱪᱮᱫ ᱠᱚ ᱯᱨᱚᱡᱮᱠᱴ ᱦᱮᱱᱟᱜ ᱟᱠᱟᱫ ᱛᱟᱭᱟ ᱚᱱᱟ ᱠᱷᱚᱵᱚᱨ ᱢᱟᱫᱽᱫᱷᱚᱢ ᱛᱮᱜᱮᱧ ᱵᱩᱡᱷᱟᱹᱣ ᱫᱟᱲᱮᱭᱟᱜ ᱠᱟᱱᱟ ᱡᱮ ᱯᱨᱚᱫᱷᱟᱱ ᱢᱚᱱᱛᱨᱤ ᱪᱮᱫᱼᱪᱮᱫ ᱠᱚ ᱯᱨᱚᱠᱚᱞᱯᱚᱭ ᱜᱷᱳᱥᱚᱱᱟᱭᱮᱫᱟ ᱚᱱᱟᱠᱚ ᱟᱢᱮᱢ ᱵᱩᱡᱷᱟᱹᱣ ᱧᱟᱢᱟ ᱟᱨᱚ ᱚᱠᱟᱨᱮ ᱫᱟᱝᱜᱟᱼᱦᱟᱝᱜᱟᱢᱟ ᱦᱳᱭᱳᱜ ᱠᱟᱱᱟ ᱚᱠᱟ ᱥᱠᱩᱞ ᱠᱚᱞᱮᱡᱽ ᱠᱚᱨᱮ ᱪᱮᱫ ᱚᱱᱩᱥᱴᱷᱟᱱ ᱦᱳᱭᱳᱜ ᱠᱟᱱᱟ ᱚᱠᱟ ᱠᱚᱨᱮ ᱪᱮᱫ ᱱᱟᱯᱟᱭ ᱠᱟᱢᱤ ᱦᱳᱭᱳᱜ ᱠᱟᱱᱟ ᱛᱟᱨᱢᱟᱱᱮ ᱵᱩᱡᱷᱟᱹᱜ ᱠᱟᱱᱟ ᱵᱷᱟᱹᱜᱮ ᱵᱟᱹᱲᱤᱡ ᱡᱷᱚᱛᱚ ᱠᱷᱚᱵᱚᱨ ᱱᱤᱭᱩᱡᱽ ᱢᱟᱫᱽᱫᱷᱚᱢ ᱛᱮᱢ ᱧᱟᱢᱟ ᱟᱨ ᱤᱭᱩᱴᱩᱵᱽ ᱥᱮ ᱥᱳᱥᱟᱞ ᱢᱤᱰᱤᱭᱟ ᱥᱮ ᱮᱸ ᱯᱷᱮᱹᱥᱵᱩᱠ ᱨᱮᱦᱚᱸ ᱱᱮᱛᱟᱨ ᱢᱚᱸᱡᱽᱼᱢᱚᱸᱡᱽ ᱠᱷᱚᱵᱚᱨ ᱠᱚ ᱮᱢ ᱮᱫᱟ ᱵᱟᱲᱤᱡ ᱟᱜ ᱢᱟ ᱛᱟᱦᱮᱱ ᱜᱮ ᱵᱟᱲᱤᱡ ᱟᱜ ᱥᱟᱶᱼᱥᱟᱶ ᱛᱮ ᱵᱷᱟᱹᱜᱮᱭᱟᱜ ᱦᱚᱸ ᱢᱮᱱᱟᱜ ᱟᱠᱟᱫᱟ ᱦᱩᱸ ᱤᱭᱩᱴᱩᱵᱽ ᱨᱮ ᱡᱮᱢᱚᱱ ᱟᱵᱚᱣᱟᱜ ᱥᱟᱱᱛᱟᱞ ᱛᱮ ᱦᱮᱱᱟᱜ ᱟᱠᱟᱫᱟ ᱴᱨᱟᱭᱤᱵ ᱴᱤᱵᱷᱤ ᱥᱟᱱᱛᱟᱞ ᱛᱮ ᱴᱨᱟᱭᱤᱵ ᱴᱤᱵᱷᱤ ᱠᱚ ᱵᱷᱟᱜᱮ ᱠᱷᱚᱵᱚᱨᱮᱭ ᱮᱢᱟ ᱮᱸ ᱥᱟᱱᱛᱟᱞ ᱥᱳᱥᱟᱭᱤᱴᱤ ᱛᱟᱨᱯᱚᱨ ᱫᱮᱠᱳ ᱥᱳᱥᱟᱭᱤᱴᱤ ᱡᱷᱚᱛᱚ ᱥᱳᱥᱟᱭᱤᱴᱤ ᱨᱮᱭᱟᱜ ᱜᱮ ᱟᱸ ᱟᱰᱤ ᱢᱚᱸᱡᱽᱼᱢᱚᱸᱡᱽ ᱱᱟᱯᱟᱭᱼᱱᱟᱯᱟᱭ ᱠᱷᱚᱵᱚᱨ ᱠᱚ ᱮᱢᱟ ᱮᱸ ᱱᱤᱭᱩᱡᱽ ᱴᱨᱟᱭᱤᱵ ᱴᱤᱵᱷᱤ ᱨᱮᱱ ᱞᱚᱫᱚᱢ ᱢᱩᱨᱢᱩ ᱟᱹᱰᱤ ᱢᱚᱸᱡᱽ ᱮ ᱨᱟᱲᱟ ᱟᱨ ᱟᱹᱰᱤ ᱥᱩᱱᱫᱚᱨ ᱟᱨ ᱩᱱᱤᱭᱟᱜ ᱠᱟᱛᱷᱟᱧ ᱟᱸᱡᱚᱢ ᱛᱟᱭᱟ ᱥᱮ ᱩᱱᱤᱭᱟᱜ ᱱᱤᱭᱩᱡᱽ ᱤᱧ ᱥᱟᱵᱽᱥᱠᱨᱟᱭᱤᱵᱷ ᱟᱠᱟᱫ ᱛᱟᱭᱟ ᱛᱚᱵᱮ ᱯᱷᱮᱹᱥᱵᱩᱠ ᱨᱮᱦᱚᱸ ᱵᱷᱟᱹᱜᱮ ᱠᱷᱚᱵᱚᱨ ᱵᱷᱟᱹᱜᱤ ᱡᱤᱱᱤᱥ ᱟᱰᱤ ᱟᱸᱴ ᱯᱟᱥᱱᱟᱣ ᱜᱚᱫᱚᱜ ᱠᱟᱱᱟ ᱚᱱᱟ ᱵᱟᱲᱤᱡ ᱟᱜ ᱥᱟᱶᱼᱥᱟᱶ ᱛᱮ ᱡᱷᱚᱛᱚ ᱠᱷᱚᱱ ᱵᱷᱟᱹᱜᱮᱹᱭᱟᱜ ᱜᱮᱵᱚᱱ ᱧᱮᱞ ᱟᱨ ᱚᱱᱟ ᱜᱮ ᱟᱨᱫᱟᱥ ᱫᱚ ᱛᱟᱦᱮᱱ ᱠᱟᱱᱟ ᱡᱷᱚᱛᱚᱠᱷᱚᱱ ᱟᱨ ᱱᱤᱭᱩᱡᱽ ᱧᱮᱞ ᱫᱚ ᱡᱷᱚᱛᱚ ᱦᱚᱲ ᱛᱤᱱᱟᱹᱜ ᱵᱚᱱ ᱧᱮᱞᱟ ᱩᱱᱟᱹᱜ ᱜᱮ ᱵᱷᱟᱹᱜᱮᱹᱭᱟ ᱠᱟᱨᱚᱱ ᱡᱷᱚᱛᱚ ᱠᱷᱚᱵᱚᱨ ᱵᱚ ᱧᱟᱢᱟ ᱫᱷᱟᱨᱛᱤ ᱨᱮᱭᱟᱜ ᱡᱷᱚᱛᱚ ᱠᱷᱚᱵᱚᱨ ᱨᱟᱡᱽᱡᱚ ᱨᱮᱭᱟᱜ ᱮᱢ ᱧᱮᱞ ᱠᱷᱟᱱ ᱞᱳᱠᱟᱞ ᱧᱮᱞ ᱢᱮ ᱟᱢ ᱫᱤᱥᱚᱢ ᱨᱮᱭᱟᱜ ᱮᱢ ᱧᱮᱞ ᱠᱷᱟᱱ ᱫᱤᱥᱚᱢ ᱨᱮᱭᱟᱜ ᱠᱷᱚᱵᱚᱨ ᱧᱮᱞ ᱢᱮ ᱤᱱᱴᱟᱨᱱᱮᱥᱱᱮᱞ ᱡᱷᱚᱛᱚ ᱨᱚᱠᱚᱢ ᱪᱮᱱᱮᱞ ᱜᱮ ᱦᱮᱱᱟᱜ ᱟᱠᱟᱫᱟ ᱮᱸᱫ ᱡᱮ ᱡᱮᱢᱚᱱ ᱟᱨᱠᱤ ᱤᱱᱴᱟᱨᱮᱥᱴᱤᱝ ᱡᱮ ᱡᱮᱢᱚᱱ ᱟᱜᱽᱜᱨᱚᱦᱚ ᱦᱮᱱᱟᱜ ᱟᱠᱟᱫ ᱛᱟᱵᱚᱱᱟ ᱚᱱᱟ ᱩᱯᱚᱨ ᱨᱮᱵᱚᱱ ᱧᱮᱞᱟ